ᱦᱮᱸ ᱦᱮᱞᱳ ᱦᱮᱸ ᱚᱠᱚᱭ ᱫᱚᱠᱟᱱᱫᱟᱨᱮᱢ ᱢᱮᱱ ᱮᱫᱟ ᱨᱟᱱ ᱫᱚᱠᱟᱱᱫᱟᱨ ᱤᱧ ᱫᱚ ᱨᱟᱡᱤᱵ ᱢᱩᱨᱢᱩᱧ ᱢᱮᱱ ᱮᱫᱟ ᱟᱫᱚ ᱢᱮᱱ ᱮᱫᱟᱹᱧ ᱫᱚᱠᱟᱱ ᱛᱤᱱ ᱥᱚᱢᱳᱭᱮᱢ ᱡᱷᱤᱡ ᱛᱮ ᱟᱨ ᱵᱚᱫ ᱟᱨ ᱵᱚᱱᱫᱚ ᱛᱤᱱ ᱥᱚᱢᱳᱭᱮᱢ ᱵᱚᱱᱫᱚᱭᱮᱫᱟ ᱛᱤᱱ ᱟᱸᱴ ᱵᱟᱡᱮ ᱛᱷᱚᱲᱟ ᱜᱟᱱ ᱠᱟᱹᱴᱤᱡ ᱢᱟᱪᱷᱟ ᱜᱟᱞᱢᱟᱨᱟᱣ ᱛᱟᱦᱮᱸ ᱠᱟᱱᱟ ᱨᱟᱱ ᱵᱮᱯᱟᱨ ᱛᱮᱜᱮ ᱜᱟᱞᱢᱟᱨᱟᱣ ᱫᱚ ᱪᱮᱫ ᱚᱱᱟ ᱢᱟ ᱤᱭᱟᱹ ᱚᱱᱟ ᱦᱟᱭ ᱯᱮᱥᱟᱨ ᱦᱚᱲᱟᱜ ᱨᱟᱱ ᱢᱟᱱᱮ ᱚᱱᱟ ᱞᱟᱜᱟᱣ ᱠᱚᱜᱼᱟ ᱟᱫᱚ ᱛᱤᱱᱟᱹᱜ ᱫᱟᱢ ᱚᱱᱟᱫᱚ ᱦᱳᱭ ᱦᱳᱭ ᱦᱳᱭ

ᱟᱫᱚ ᱢᱮᱱᱮᱫ ᱠᱟᱱ ᱛᱟᱦᱮᱱᱟᱹᱧ ᱟᱫᱚ ᱰᱟᱠᱛᱟᱨ ᱫᱚ ᱛᱤᱱ ᱥᱚᱢᱳᱭᱮ ᱦᱤᱡᱩᱜᱼᱟ ᱮᱠ ᱵᱟᱡᱮ ᱛᱟᱦᱚᱞᱮ ᱢᱚᱴᱟᱢᱩᱴᱤ ᱤᱧᱟᱹᱜ ᱧᱩᱛᱩᱢ ᱚᱞ ᱛᱤᱱ ᱥᱚᱢᱳᱭᱤᱧ ᱪᱟᱞᱟᱜᱼᱟ ᱚᱞ ᱦᱚᱴᱚ ᱠᱟᱜ ᱦᱩᱭᱩᱜᱼᱟ ᱧᱩᱛᱩᱢ ᱦᱳᱭ ᱟᱪᱪᱷᱟ ᱚᱱᱟ ᱜᱮ ᱵᱟᱲᱟᱭ ᱫᱚ ᱦᱩᱭᱮᱱᱟ ᱟᱨ ᱡᱟ ᱫᱚᱥ ᱵᱟᱡᱮ ᱪᱟᱞᱟᱣ ᱞᱮᱱᱠᱷᱟᱱ ᱜᱮ ᱧᱟᱢᱚᱜᱼᱟ ᱨᱟᱱ ᱚᱸᱰᱮ

ᱟᱪᱪᱷᱟ ᱴᱷᱤᱠ ᱜᱮᱭᱟ ᱫᱚᱠᱟᱱ ᱵᱟᱹᱵᱩ ᱤᱧ ᱢᱮᱱ ᱮᱫᱟ ᱛᱟᱦᱚᱞᱮᱧ ᱪᱟᱞᱟᱜᱼᱟ ᱦᱟᱸᱜ ᱫᱚᱥᱴᱟ ᱥᱚᱢᱳᱭ